ᱤᱧ ᱵᱤᱨᱫᱟᱹᱜᱟᱲ ᱠᱷᱚᱱ ᱴᱨᱤᱯᱨᱮ ᱪᱟᱱᱰᱤᱞ ᱰᱮᱢᱤᱧ ᱥᱮᱱᱞᱮᱱᱟ ᱵᱤᱨᱫᱟᱹᱜᱟᱲᱨᱤᱱ ᱜᱤᱫᱽᱨᱟᱹᱠᱚ ᱟᱨ ᱢᱟᱪᱮᱫᱠᱚ ᱥᱟᱶ ᱴᱨᱤᱯ ᱨᱮᱫᱚ ᱡᱟᱱᱩᱣᱟᱨᱤ ᱨᱮᱭᱟᱜ ᱯᱩᱭᱞᱩ ᱢᱟᱦᱤᱛ ᱦᱤᱞᱳᱜ ᱵᱤᱨᱥᱳᱲᱮ ᱵᱟᱵᱚᱫᱽᱞᱮ ᱥᱮᱱᱞᱮᱱᱟ ᱪᱟᱱᱰᱤᱞ ᱰᱮᱢᱫᱚ ᱟᱹᱰᱤᱜᱮ ᱢᱟᱨᱟᱝᱟ ᱯᱩᱭᱞᱩ ᱪᱟᱱᱰᱤᱞ ᱰᱮᱢᱜᱮᱧ ᱧᱮᱞ ᱟᱠᱟᱫᱟ ᱚᱱᱠᱟᱱ ᱢᱟᱨᱟᱝᱩᱛᱟᱹᱨ ᱰᱮᱢᱫᱚ ᱡᱟᱦᱟᱸᱞᱮᱠᱟ ᱢᱤᱫ ᱯᱟᱥᱴᱟ ᱰᱮᱢ ᱛᱚᱞᱟᱠᱟᱱ ᱠᱷᱟᱱ ᱢᱤᱫ ᱯᱟᱥᱴᱟᱫᱚ ᱞᱮᱻᱞᱮᱸᱜᱮᱡ ᱫᱟᱜ ᱜᱮ ᱧᱮᱞᱚᱜ ᱠᱟᱱᱟ ᱡᱟᱦᱟᱸ ᱥᱳᱡᱷᱮᱨᱮ ᱰᱮᱢ ᱛᱚᱞᱟᱠᱟᱱᱟ ᱚᱱᱟ ᱥᱳᱡᱷᱮᱠᱷᱚᱱ ᱦᱟᱱᱟ ᱯᱟᱥᱴᱟ ᱠᱚᱭᱚᱜ ᱞᱮᱠᱷᱟᱱ ᱚᱱᱟ ᱥᱳᱡᱷᱮ ᱠᱚᱭᱚᱜ ᱞᱮᱠᱷᱟᱱ ᱚᱱᱛᱮᱫᱚ ᱫᱟᱜ ᱜᱮ ᱧᱮᱞᱚᱜ ᱠᱟᱱᱟ ᱵᱟᱝᱜᱮ ᱢᱩᱪᱟᱹᱫ ᱟᱠᱟᱱᱟ ᱛᱤᱱᱟᱹᱜ ᱢᱟᱨᱟᱝᱛᱮ ᱢᱮᱱᱟᱜᱼᱟ ᱵᱟᱝᱜᱮ ᱴᱷᱤᱠᱟᱹᱜ ᱠᱟᱱᱟ ᱮᱠᱫᱚᱢ ᱯᱩᱯᱩᱞᱦᱩᱫᱜᱮ ᱧᱮᱞᱚᱜ ᱠᱟᱱᱟ ᱟᱨ ᱥᱟᱭᱤᱰ ᱥᱟᱭᱤᱰ ᱛᱮᱫᱚ ᱫᱷᱤᱨᱤ ᱯᱟᱴᱟᱬ ᱢᱮᱱᱟᱜᱼᱟ ᱟᱨ ᱢᱤᱫ ᱯᱟᱥᱴᱟ ᱨᱮᱫᱚ ᱫᱳᱠᱟᱱᱠᱚ ᱢᱮᱱᱟᱜᱼᱟ ᱜᱷᱩᱱᱴᱷᱤᱠᱚ ᱢᱮᱱᱟᱜᱼᱟ ᱦᱳᱴᱮᱞᱠᱚ ᱢᱮᱱᱟᱜᱼᱟ ᱟᱨ ᱟᱞᱮᱫᱚ ᱰᱮᱢ ᱞᱟᱛᱟᱨ ᱨᱮ ᱡᱟᱦᱟᱸ ᱨᱮᱫᱚᱠᱚ ᱛᱚᱞᱟᱠᱟᱫ ᱚᱱᱟ ᱞᱟᱛᱟᱨ ᱨᱮ ᱵᱤᱨ ᱥᱳᱲᱮ ᱫᱚᱞᱮ ᱢᱟᱱᱟᱣᱠᱮᱫᱼᱟ ᱟᱨ ᱟᱹᱰᱤ ᱦᱚᱲᱠᱚ ᱪᱟᱞᱟᱣᱟᱠᱟᱱᱟ ᱡᱟᱱᱩᱣᱟᱨᱤ ᱯᱩᱭᱞᱩ ᱢᱟᱦᱤᱛ ᱦᱤᱞᱳᱜᱫᱚ ᱟᱞᱮᱦᱚᱸ ᱡᱟᱜᱟ ᱟᱹᱰᱤ ᱠᱚᱜᱮᱞᱮ ᱧᱟᱢᱠᱮᱫᱼᱟ ᱤᱥᱤᱱ ᱠᱚᱠᱚ ᱛᱟᱦᱮᱸᱠᱟᱱᱟ ᱩᱱᱠᱩᱠᱚ ᱤᱥᱤᱱ ᱵᱟᱲᱟ ᱠᱮᱫᱟ ᱢᱮᱱᱠᱷᱟᱱ ᱟᱞᱮᱫᱚ ᱰᱮᱢᱞᱮ ᱫᱟᱬᱟᱠᱮᱫᱼᱟ ᱟᱨ ᱡᱚᱛᱚᱠᱷᱚᱱ ᱢᱟᱨᱟᱝ ᱠᱟᱛᱷᱟ ᱟᱨ ᱩᱭᱦᱟᱹᱨᱟᱱ ᱠᱟᱛᱷᱟᱫᱚ ᱚᱸᱰᱮ ᱪᱟᱱᱰᱤᱞ ᱰᱮᱢ ᱨᱮᱭᱟᱜ ᱰᱷᱚᱸᱜᱟ ᱚᱱᱟ ᱰᱷᱚᱸᱜᱟᱨᱮᱞᱮ ᱫᱮᱡᱮᱱᱟ ᱪᱮᱫᱟᱜ ᱥᱮ ᱚᱱᱟ ᱞᱟᱦᱟᱛᱮ

ᱪᱮ ᱥᱟᱵ ᱵᱟᱝᱜᱮᱧ ᱥᱟᱵᱞᱮᱫ ᱰᱷᱚᱸᱜᱟ ᱛᱟᱦᱮᱸᱫ ᱯᱷᱚᱴᱚᱨᱮᱧ ᱧᱮᱞᱮᱫᱼᱟ ᱪᱮ ᱯᱷᱤᱞᱤᱢᱨᱮᱧ ᱧᱮᱞ ᱞᱮᱫᱟ ᱟᱨ ᱚᱸᱰᱮ ᱥᱮᱱ ᱠᱟᱛᱮᱱ ᱰᱷᱚᱸᱜᱟᱦᱚᱧ ᱧᱮᱞᱠᱮᱫᱼᱟ ᱟᱨ ᱰᱷᱚᱸᱜᱟᱨᱮᱦᱚᱧ ᱫᱮᱡᱮᱱᱟ ᱜᱤᱫᱽᱨᱟᱹ ᱟᱨ ᱢᱟᱪᱮᱫᱠᱚ ᱥᱟᱶ ᱰᱷᱚᱸᱜᱟᱨᱮᱞᱮ ᱫᱮᱡᱮᱱᱟ ᱟᱨ ᱰᱮᱢᱞᱮ ᱫᱟᱬᱟᱠᱮᱫᱼᱟ ᱟᱹᱰᱤ ᱨᱟᱹᱥᱠᱟᱹ ᱵᱩᱡᱷᱟᱹᱣᱮᱱᱟ ᱫᱟᱜᱠᱚ ᱤᱨᱪᱤᱟᱛᱮᱫ ᱟᱨ ᱢᱚᱴᱚᱨ ᱛᱟᱦᱮᱸᱠᱟᱱᱟ ᱟᱹᱰᱤ ᱥᱩᱭᱜᱮ ᱰᱷᱚᱸᱜᱟᱫᱚ ᱟᱹᱪᱩᱨᱚᱜᱠᱟᱱ ᱛᱟᱦᱮᱸᱫ ᱟᱹᱰᱤ ᱚᱱᱟᱜᱮ ᱯᱩᱭᱞᱩᱧ ᱫᱮᱡ ᱟᱠᱟᱱᱟ ᱰᱷᱚᱸᱜᱟ ᱟᱨ ᱯᱩᱭᱞᱩᱧ ᱧᱮᱞ ᱟᱠᱟᱫᱟ ᱟᱹᱰᱤ ᱩᱭᱦᱟᱹᱨᱟᱱᱟᱜ ᱠᱟᱛᱷᱟ ᱚᱸᱰᱮ ᱥᱮᱱ ᱠᱟᱛᱮᱱ ᱟᱹᱰᱤ ᱨᱟᱹᱥᱠᱟᱹᱧ ᱵᱩᱡᱷᱟᱹᱣᱠᱮᱫᱼᱟ ᱟᱨ ᱜᱟᱛᱮᱠᱚ ᱥᱟᱶ ᱫᱟᱬᱟᱱ ᱟᱨ ᱡᱚᱢ ᱡᱚᱢ ᱢᱩᱪᱟᱹᱫᱨᱮ ᱮᱱᱮᱡᱼᱥᱮᱨᱮᱧ ᱡᱟᱜᱟ ᱦᱩᱰᱤᱧᱜᱮ ᱨᱮᱦᱚᱸ ᱮᱱᱮᱡᱼᱥᱮᱨᱮᱧ ᱦᱩᱭᱮᱱᱟ ᱡᱚᱢ ᱢᱩᱪᱟᱹᱫᱨᱮ ᱟᱨ ᱰᱮᱢᱦᱚᱸ ᱡᱚᱛᱚᱜᱮᱞᱮ ᱫᱟᱬᱟᱠᱮᱫᱼᱟ ᱚᱱᱟᱜᱮ ᱤᱧᱟᱹᱜ ᱵᱤᱨᱫᱟᱹᱜᱟᱲ ᱴᱨᱤᱯᱫᱚ ᱟᱹᱰᱤ ᱩᱭᱦᱟᱹᱨᱟᱱᱟᱜ ᱛᱟᱦᱮᱸᱠᱟᱱᱟ ᱡᱟᱦᱟᱸᱫᱚ ᱪᱟᱱᱰᱤᱞ ᱰᱮᱢ ᱯᱚᱨᱛᱷᱚᱢᱤᱧ ᱥᱮᱱᱞᱮᱱᱟ ᱟᱨ ᱯᱚᱨᱛᱷᱚᱢᱨᱮᱜᱮ ᱩᱭᱦᱟᱹᱨᱟᱱᱟᱜ ᱛᱟᱦᱮᱸᱭᱮᱱᱟ ᱪᱮᱫᱟᱜ ᱥᱮ ᱜᱤᱫᱽᱨᱟᱹᱠᱚ ᱥᱟᱶ ᱟᱨ ᱢᱟᱪᱮᱫᱠᱚ ᱥᱟᱶ ᱟᱹᱰᱤᱜᱮ ᱨᱟᱹᱥᱠᱟᱹ ᱵᱩᱡᱷᱟᱹᱜᱼᱟ ᱟᱠᱚᱣᱟᱜ ᱜᱟᱭᱤᱰᱞᱟᱭᱤᱱ ᱛᱮᱞᱮ ᱪᱟᱞᱟᱣᱮᱱᱟ ᱟᱨ ᱟᱠᱚᱣᱟᱜ ᱜᱟᱭᱤᱰᱞᱟᱭᱱᱤᱱ ᱛᱮᱜᱮ ᱚᱲᱟᱜ ᱦᱚᱸᱞᱮ ᱦᱮᱡᱮᱱᱟ ᱱᱚᱣᱟᱜᱮ ᱩᱭᱦᱟᱹᱨ ᱛᱟᱦᱮᱸᱭᱮᱱᱟ ᱠᱤ ᱵᱤᱨᱫᱟᱹᱜᱟᱲ ᱠᱷᱚᱱ ᱴᱨᱤᱯᱨᱮ ᱪᱟᱱᱰᱤᱞ ᱰᱮᱢᱞᱮ ᱪᱟᱞᱟᱣᱞᱮᱱᱟ ᱟᱨ ᱰᱷᱚᱸᱜᱟᱨᱮ ᱫᱮᱡ ᱠᱟᱛᱮᱱ ᱚᱲᱟᱜᱛᱮ ᱨᱩᱣᱟᱹᱲ ᱦᱩᱭᱮᱱᱟ ᱚᱱᱟᱜᱮ ᱟᱹᱰᱤ ᱩᱭᱦᱟᱹᱨᱟᱱᱟᱜ ᱠᱟᱛᱷᱟ ᱟᱨ ᱱᱤᱭᱟᱹᱜᱮ ᱟᱯᱮᱠᱚ ᱴᱷᱮᱱᱦᱚᱧ ᱞᱟᱹᱭ ᱥᱚᱫᱚᱨᱮᱫᱼᱟ